ᱟᱞᱮ ᱥᱟᱱᱛᱟᱲ ᱥᱟᱶᱛᱟ ᱨᱮᱫᱚ ᱟᱵᱚᱣᱟᱜ ᱡᱚᱛᱚ ᱞᱮᱠᱟᱱ ᱥᱮᱪᱮᱫ ᱢᱟᱨᱟᱝ ᱦᱚᱲ ᱴᱷᱮᱱ ᱠᱷᱚᱱ ᱦᱚᱸ ᱟᱨ ᱛᱟᱨᱟ ᱠᱚᱫᱚ ᱟᱵᱚ ᱛᱮᱦᱚᱸ ᱵᱚ ᱥᱮᱪᱮᱫ ᱟᱠᱟᱱᱟ ᱟᱵᱚᱣᱟᱜ ᱫᱷᱚᱨᱚᱢ ᱨᱮ ᱟᱹᱰᱤ ᱞᱮᱠᱟᱱ ᱞᱟᱹᱭᱼᱞᱟᱠᱪᱟᱨ ᱢᱮᱱᱟᱜᱼᱟ ᱜᱩᱨᱩ ᱜᱚᱢᱠᱮ ᱚᱞᱟᱠᱟᱜᱼᱟᱭ ᱟᱵᱚ ᱜᱮ ᱥᱮᱪᱮᱫ ᱞᱟᱹᱜᱤ ᱟᱵᱚᱣᱟᱜ ᱫᱷᱚᱨᱚᱢ ᱞᱟᱦᱟᱛᱮ ᱤᱫᱤ ᱞᱟᱹᱜᱤᱫ ᱞᱟᱹᱭᱼᱞᱟᱠᱪᱟᱨ ᱥᱮ ᱚᱞᱟᱠᱟᱫ ᱵᱚᱱᱟᱭ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱱᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱡᱟᱦᱟᱸᱞᱮᱠᱟ ᱠᱚ ᱢᱮᱱᱟ ᱫᱷᱚᱨᱚᱢᱮᱢ ᱟᱫᱽ ᱫᱤᱠᱩ ᱡᱟᱹᱛᱤ ᱠᱚ ᱢᱮᱛᱟᱢ ᱚᱱᱟ ᱪᱮᱠᱟ ᱟᱵᱚᱣᱟᱜ ᱡᱟᱹᱛᱤ ᱨᱮᱱᱟᱜ ᱟᱹᱠᱤᱞ ᱜᱮᱭᱟᱱ ᱥᱮᱬᱟ ᱡᱚᱝ ᱟᱵᱚᱱ ᱡᱟᱹᱛᱤ ᱨᱮᱭᱟᱜ ᱨᱟᱹᱭᱼᱨᱤᱛ ᱞᱟᱦᱟ ᱥᱮᱫ ᱵᱚ ᱤᱫᱤ ᱫᱟᱲᱮᱭᱟᱜᱼᱟ